ᱤᱧ ᱫᱚ ᱯᱷᱩᱴᱵᱚᱞ ᱠᱷᱮᱞᱚᱰ ᱥᱟᱶ ᱡᱚᱯᱲᱟᱣ ᱢᱮᱱᱟᱜ ᱠᱟᱫᱤᱧᱟ ᱛᱟᱨᱯᱚᱨᱮ ᱚᱱᱟ ᱞᱟᱹᱜᱤᱫ ᱛᱮ ᱫᱤᱱᱟᱹᱢ ᱦᱤᱞᱳᱜ ᱥᱮᱛᱟᱜ ᱟᱹᱭᱩᱵ ᱯᱨᱮᱠᱴᱤᱥ ᱪᱟᱞᱟᱜ ᱦᱩᱭᱩᱜ ᱜᱮᱭᱟ ᱪᱮᱫᱟᱜ ᱥᱮ ᱟᱢ ᱠᱷᱮᱞ ᱠᱷᱟᱹᱛᱤᱨ ᱛᱮ ᱚᱱᱟ ᱠᱷᱮᱞ ᱵᱷᱟᱹᱜᱤ ᱴᱷᱤᱠ ᱠᱷᱮᱞ ᱠᱷᱟᱹᱛᱤᱨ ᱛᱮ ᱟᱢ ᱯᱨᱚᱛᱤ ᱫᱤᱱ ᱯᱨᱮᱠᱴᱤᱥ ᱦᱩᱭᱩᱜ ᱛᱟᱢᱟ ᱚᱱᱟ ᱠᱷᱟᱹᱛᱤᱨ ᱤᱧ ᱯᱨᱚᱛᱤ ᱫᱤᱱ ᱜᱮ ᱯᱨᱮᱠᱴᱤᱥ ᱤᱧ ᱪᱟᱞᱟᱜᱼᱟ ᱥᱮᱛᱟᱜ ᱟᱹᱭᱩᱵ ᱡᱟᱛᱮ ᱵᱷᱟᱹᱜᱤᱧ ᱠᱷᱮᱞ ᱫᱟᱲᱮᱭᱟᱜ ᱯᱨᱚᱛᱤᱫᱤᱱ ᱟᱴ ᱫᱚᱥ ᱯᱟᱠ ᱫᱟᱹᱲ ᱠᱟᱛᱮᱫ ᱠᱤᱪᱷᱩᱴᱟ ᱵᱮᱭᱟᱢ ᱯᱚᱨ ᱵᱚᱞ ᱱᱤᱭᱮ ᱯᱨᱮᱠᱴᱤᱥ ᱥᱟᱱᱟᱢ ᱠᱤᱪᱷᱩ ᱜᱮ ᱠᱚᱨᱟᱣ ᱦᱩᱭᱩᱜᱼᱟ ᱡᱟᱛᱮ ᱢᱟᱱᱮ ᱵᱷᱟᱹᱜᱤᱧ ᱠᱷᱮᱞ ᱫᱟᱲᱮᱭᱟᱜ ᱵᱷᱟᱹᱜᱤ ᱠᱷᱮᱞ ᱠᱚᱨᱛᱮ ᱜᱮᱞᱮ ᱡᱟᱦᱟᱸ ᱡᱟᱦᱟᱸ ᱡᱤᱱᱤᱥ ᱫᱚᱨᱠᱟᱨ ᱚᱱᱟ ᱥᱟᱱᱟᱢ ᱠᱤᱪᱷᱩ ᱜᱮ ᱯᱨᱮᱠᱴᱤᱥ ᱨᱤᱧ ᱠᱚᱨᱟᱣᱫᱟ ᱟᱨ ᱠᱳᱪ ᱢᱟᱥᱴᱟᱨ ᱟᱜ ᱥᱟᱱᱟᱢ ᱠᱟᱛᱷᱟᱧ ᱟᱸᱡᱚᱢᱫᱟ ᱡᱟᱛᱮ ᱵᱷᱟᱹᱜᱤᱧ ᱠᱷᱮᱞ ᱫᱟᱲᱮᱭᱟᱜ ᱚᱱᱟ ᱠᱷᱟᱹᱛᱤᱨ ᱮᱪᱷᱟᱲᱟ ᱤᱧ ᱠᱨᱤᱠᱮᱴ ᱜᱟᱛᱮᱜ ᱦᱚᱸᱧ ᱠᱩᱥᱤᱭᱟᱜ ᱜᱮᱭᱟ ᱠᱟᱵᱟᱰᱤ ᱜᱟᱛᱮ ᱦᱚᱸ ᱟᱨ ᱚᱱᱟ ᱠᱚ ᱜᱟᱛᱮᱜ ᱤᱧ ᱢᱟᱱᱮ ᱯᱷᱳᱞᱳᱭ ᱜᱤᱭᱟᱹᱧ ᱥᱟᱱᱟᱢ ᱜᱟᱛᱮ ᱜᱮ ᱠᱨᱤᱠᱮᱴ ᱜᱟᱛᱮ ᱦᱚᱸᱧ ᱧᱮᱞᱟ ᱯᱷᱩᱴᱵᱚᱞ ᱜᱟᱛᱮ ᱦᱚᱸ ᱠᱟᱵᱟᱰᱤ ᱜᱟᱛᱮ ᱦᱚᱸ ᱟᱨ ᱚᱱᱟ ᱠᱷᱮᱞ ᱧᱮᱞ ᱠᱟᱛᱮᱫ ᱜᱮ ᱟᱭᱢᱟ ᱠᱤᱪᱷᱩ ᱪᱮᱫᱚᱜᱼᱟ ᱟᱨ ᱚᱱᱟ ᱤᱧ ᱤᱧ ᱦᱚᱸᱧ ᱪᱮᱥᱴᱟᱭᱟ ᱡᱟᱛᱮ ᱚᱱᱠᱟ ᱞᱮᱠᱟ ᱠᱚᱨᱟᱣ ᱥᱮ ᱚᱱᱠᱟᱧ ᱠᱷᱮᱞ ᱫᱟᱲᱮᱭᱟᱜᱼᱟ ᱡᱟᱛᱮ ᱡᱟᱦᱟᱸᱭ ᱠᱚ ᱯᱞᱮᱭᱟᱨ ᱯᱷᱩᱴᱵᱚᱞ ᱨᱮᱱ ᱢᱮᱥᱤ ᱨᱳᱱᱟᱞᱰᱳ ᱱᱮᱭᱢᱟᱨ ᱩᱱᱠᱩ ᱠᱚ